ᱟᱵᱚᱣᱟᱜ ᱥᱚᱢᱟᱡ ᱨᱮ ᱫᱤᱱᱟᱹᱢ ᱜᱟᱞᱢᱟᱨᱟᱣ ᱨᱮ ᱡᱟᱦᱟᱸ ᱠᱚ ᱵᱮᱵᱚᱦᱟᱨᱚᱜᱼᱟ ᱡᱮ ᱞᱩᱴᱤ ᱯᱤᱰᱜᱟᱹᱣ ᱢᱤᱫᱴᱮᱱ ᱠᱟᱛᱷᱟ ᱡᱟᱦᱟᱸ ᱠᱚ ᱢᱮᱛᱟᱜᱼᱟ ᱞᱩᱴᱤ ᱯᱤᱰᱜᱟᱹᱣ ᱚᱱᱟ ᱫᱚ ᱦᱩᱭᱩᱜ ᱠᱟᱱᱟ ᱢᱟᱹᱨᱤᱪ ᱞᱟᱹᱣᱠᱟᱹ ᱰᱷᱟᱝ ᱦᱚᱭᱛᱳ ᱞᱟᱹᱣᱠᱟᱹ ᱰᱷᱟᱝ ᱱᱤᱭᱟᱹ ᱫᱚ ᱦᱩᱭᱩᱜ ᱠᱟᱱᱟ ᱫᱟᱜ ᱤᱧ ᱧᱩᱭᱟ ᱞᱟᱹᱣᱠᱟᱹ ᱰᱷᱟᱝ ᱟᱠᱟᱱᱟ ᱛᱟᱨᱯᱚᱨᱮ ᱦᱩᱭᱩᱜ ᱠᱟᱱᱟ ᱦᱳᱭᱛᱳ ᱚᱱᱟ ᱴᱨᱟᱠᱴᱟᱨ ᱚᱱᱟ ᱫᱚ ᱦᱩᱭᱩᱜ ᱠᱟᱱᱟ ᱴᱨᱟᱠᱴᱟᱨ ᱡᱤᱞ ᱥᱮ ᱥᱩᱠᱨᱤ ᱡᱤᱞ ᱱᱚᱝᱠᱟ ᱛᱟᱨᱯᱚᱨᱮ ᱦᱩᱭᱩᱜ ᱠᱟᱱᱟ ᱚᱱᱟ ᱫᱷᱟᱹᱨᱛᱤ ᱩᱴᱟᱹ ᱡᱮᱢᱚᱱ ᱥᱩᱠᱨᱤ ᱡᱤᱞ ᱡᱤᱞᱤᱧ ᱪᱟᱲᱵᱚᱞ ᱦᱚᱸᱜᱼᱚ ᱱᱚᱝᱠᱟᱱ ᱵᱤᱵᱷᱤᱱᱱᱚ ᱠᱟᱛᱷᱟ ᱠᱚ ᱢᱮᱱᱟᱜᱼᱟ ᱟᱵᱚᱣᱟᱜ ᱥᱚᱢᱟᱡ ᱨᱮ ᱱᱤᱭᱟᱹ ᱠᱚ ᱵᱷᱮᱱᱛᱟ ᱠᱟᱛᱷᱟ ᱫᱚ ᱟᱵᱚᱵᱚᱱ ᱵᱮᱵᱚᱦᱟᱨᱮᱫᱟ ᱰᱮᱞᱤᱜᱮ ᱢᱟᱱᱮ ᱫᱤᱱᱟᱹᱢ ᱜᱮ ᱟᱵᱚᱣᱟᱜ ᱚᱲᱟᱜ ᱨᱮ ᱫᱩᱣᱟᱹᱨ ᱨᱮ ᱡᱟᱦᱟᱸ ᱨᱮᱜᱮ ᱟᱵᱚᱣᱟᱜ ᱥᱟᱱᱛᱟᱲᱤ ᱯᱟᱨᱥᱤ ᱛᱮᱵᱚᱱ ᱨᱚᱲᱫᱟ ᱦᱳᱭᱛᱳ ᱚᱸᱰᱮ ᱵᱤᱵᱷᱤᱱᱱᱚ ᱵᱷᱟᱵᱮ ᱩᱫᱟᱦᱚᱨᱚᱱ ᱦᱤᱥᱟᱹᱵ ᱛᱮᱵᱚᱱ ᱢᱮᱱᱫᱟ ᱡᱟᱦᱟᱸᱭ ᱵᱟᱹᱲᱛᱤ ᱯᱚᱱᱰᱤᱛ ᱦᱚᱲ ᱡᱮᱢᱚᱱ ᱵᱷᱮᱱᱛᱟ ᱠᱟᱛᱷᱟ ᱩᱱᱠᱩ ᱫᱚᱠᱚ ᱢᱮᱛᱟᱜᱼᱟ ᱠᱟᱴᱷ ᱵᱚᱦᱚᱜ ᱛᱟᱨᱯᱚᱨᱮ ᱦᱩᱭᱩᱜ ᱠᱟᱱᱟ ᱵᱟᱹᱲᱛᱤ ᱢᱟᱱᱮ ᱵᱟᱰᱟᱭ ᱦᱚᱲ ᱢᱩᱨᱩᱠᱷ ᱦᱚᱲ ᱦᱮᱸ ᱱᱚᱝᱠᱟ ᱜᱮ ᱵᱤᱵᱷᱤᱱᱱᱚ ᱵᱷᱮᱱᱛᱟ ᱠᱟᱛᱷᱟ ᱵᱚᱱ ᱢᱮᱱᱟ ᱛᱟᱨᱯᱚᱨ ᱦᱩᱭᱩᱜ ᱠᱟᱱᱟ ᱜᱚᱡ ᱰᱟᱝᱨᱟ ᱞᱟᱜᱟᱣ ᱡᱮᱢᱚᱱ ᱜᱚᱡ ᱰᱟᱝᱨᱟ ᱞᱟᱜᱟᱣ ᱫᱚ ᱩᱱᱤ ᱫᱚᱭ ᱦᱩᱭᱩᱜ ᱠᱟᱱᱟ ᱩᱱᱤ ᱫᱚ ᱟᱭᱩᱵ ᱵᱮᱞᱟ ᱠᱚᱲᱟ ᱠᱚ ᱯᱷᱩᱴᱵᱚᱞ ᱠᱚ ᱠᱷᱮᱞᱳᱰᱚᱜᱼᱟ ᱢᱟᱱᱮ ᱠᱟᱡᱟᱠ ᱞᱟᱜᱟ ᱥᱮ ᱞᱟᱜᱟ ᱜᱟᱛᱤᱭᱮᱭᱟ ᱮᱠ ᱜᱷᱚᱱᱴᱟ ᱫᱩ ᱜᱷᱚᱱᱴᱟ ᱠᱚ ᱜᱟᱛᱮᱜᱼᱟ ᱚᱱᱟ ᱫᱚ ᱦᱩᱭᱩᱜ ᱠᱟᱱᱟ ᱯᱷᱩᱴᱵᱚᱞ ᱜᱟᱛᱮᱜ ᱨᱮᱱᱟᱜ ᱩᱫᱟᱦᱚᱨᱚᱱ ᱡᱟᱦᱟᱸ ᱫᱚ ᱟᱯᱮ ᱫᱚ ᱜᱚᱡ ᱰᱟᱝᱨᱟ ᱞᱟᱜᱟ ᱯᱮ ᱪᱟᱞᱟᱜ ᱠᱟᱱᱟ ᱱᱚᱜᱼᱚ ᱱᱚᱝᱠᱟ ᱜᱮ ᱟᱭᱢᱟ ᱰᱷᱮᱨ ᱟᱵᱚᱣᱟᱜ ᱥᱚᱢᱟᱡ ᱨᱮ ᱠᱟᱛᱷᱟ ᱠᱚ ᱢᱮᱱᱟᱜᱼᱟ ᱵᱷᱮᱱᱛᱟ ᱠᱟᱛᱷᱟ ᱠᱚ ᱛᱚ ᱱᱤᱭᱟᱹ ᱠᱚᱫᱚ ᱟᱵᱚᱣᱟᱜ ᱥᱚᱢᱟᱡ ᱨᱮ ᱯᱨᱚᱛᱤᱱᱤᱭᱚᱛᱚ ᱫᱤᱱᱟᱹᱢ ᱜᱮ ᱢᱟᱱᱮ ᱟᱵᱚ ᱫᱚ ᱥᱟᱱᱛᱟᱞᱤ ᱯᱟᱨᱥᱤ ᱛᱮ ᱱᱤᱭᱟᱹ ᱫᱚᱵᱚᱱ ᱟᱲᱟᱝ ᱫᱟᱵᱚᱱ ᱥᱮ ᱵᱚᱱ ᱞᱟᱹᱭᱫᱟ ᱱᱤᱭᱟᱹ ᱠᱚᱫᱚ ᱚᱞᱨᱮᱰᱤ ᱟᱵᱚᱣᱟᱜ ᱥᱚᱢᱟᱡ ᱨᱮ ᱪᱟᱞᱟᱜ ᱠᱟᱱᱟ ᱛᱟᱨᱯᱚᱨᱮ ᱡᱮᱢᱚᱱ ᱦᱩᱭᱩᱜ ᱠᱟᱱᱟ ᱡᱟᱦᱟᱸ ᱫᱚᱠᱚ ᱢᱮᱛᱟᱜᱼᱟ ᱡᱟᱦᱟᱸ ᱫᱚ ᱟᱵᱚ ᱥᱚᱢᱟᱡ ᱨᱮ ᱡᱟᱦᱟᱸ ᱫᱚ ᱜᱚᱜᱚ ᱦᱚᱲ ᱠᱚ ᱡᱟᱦᱟ ᱸᱫᱚ ᱡᱚᱡᱚ ᱡᱤᱱᱤᱥ ᱡᱚᱢ ᱥᱟᱱᱟ ᱠᱚ ᱠᱷᱟᱡ ᱡᱟᱦᱟᱸ ᱠᱚᱨᱮ ᱡᱮᱢᱚᱱ ᱠᱚ ᱢᱮᱛᱟᱣᱟᱠᱚᱣᱟ ᱡᱮ ᱦᱟᱢᱟᱞ ᱟᱭᱩ ᱢᱟᱱᱮ ᱦᱟᱢᱟᱞ ᱟᱭᱩᱣᱟᱜ ᱡᱚᱢ ᱛᱟᱞᱦᱮ ᱦᱟᱢᱟᱞ ᱟᱭᱩ ᱪᱮᱫ ᱠᱚ ᱡᱚᱢᱟ ᱡᱚᱡᱚ ᱡᱚᱢ ᱥᱟᱱᱟᱭᱮᱫ ᱠᱚᱣᱟ ᱵᱟᱠᱚ ᱢᱮᱱ ᱫᱟᱲᱮᱭᱟᱜᱼᱟ ᱢᱚᱪᱟᱛᱮᱥ ᱚᱱᱟᱛᱮᱠᱚ ᱢᱮᱱᱟ ᱡᱮ ᱱᱚᱝᱠᱟᱱᱟᱜ ᱡᱤᱱᱤᱥ ᱟᱜᱩᱭ ᱢᱮ ᱛᱚ ᱱᱚᱜᱼᱚ ᱱᱚᱝᱠᱟ ᱜᱮ ᱟᱵᱚᱣᱟᱜ ᱵᱤᱵᱷᱤᱱᱱᱚ ᱥᱚᱢᱟᱡ ᱨᱮ ᱢᱮᱱᱟᱜᱼᱟ ᱛᱟᱨᱯᱚᱨᱮ ᱦᱩᱭᱩᱜ ᱠᱟᱱᱟ ᱮᱢᱱᱤ ᱫᱟᱬᱟᱱ ᱡᱟᱦᱟᱸ ᱫᱚᱠᱚ ᱢᱮᱛᱟᱵᱚᱱᱟ ᱠᱩᱲᱭᱟᱹ ᱠᱩᱲᱭᱟᱹ ᱠᱟᱛᱷᱟ ᱦᱚᱸ ᱵᱷᱮᱱᱛᱟ ᱠᱟᱛᱷᱟ ᱠᱟᱱᱟ ᱚᱱᱠᱟᱱᱟᱜ ᱠᱟᱛᱷᱟ ᱠᱚ